ᱡᱚᱦᱟᱨ ᱜᱮ ᱜᱚᱢᱠᱮ ᱤᱧ ᱢᱟᱲᱟᱝ ᱛᱮ ᱤᱧᱟᱹᱜ ᱩᱯᱨᱩᱢ ᱤᱧ ᱡᱩᱦᱩ ᱦᱮᱢᱵᱽᱨᱚᱢ ᱮᱴ ᱟᱥᱱᱟ ᱟᱥᱱᱟ ᱵᱚᱦᱚᱲᱫᱟ ᱢᱚᱭᱩᱨᱵᱷᱚᱸᱡᱽ ᱩᱲᱤᱥᱥᱟ ᱛᱳ ᱤᱧ ᱱᱚᱣᱟ ᱵᱟᱨᱮᱛᱮ ᱠᱟᱹᱴᱤᱡ ᱤᱧᱟᱹᱜ ᱟᱨᱫᱟᱥ ᱛᱳ ᱤᱧ ᱱᱚᱜᱼᱚᱭ ᱦᱚᱸ ᱵᱟᱹᱧ ᱫᱟᱲᱮᱭᱟᱜ ᱠᱟᱱᱟ ᱚᱱᱟ ᱤᱫᱤ ᱠᱟᱛᱮᱫ ᱨᱮᱱᱟᱜ ᱥᱩᱵᱤᱫᱷᱟ ᱵᱟᱹᱧ ᱧᱟᱢᱮᱫ ᱤᱭᱟᱹᱛᱮ ᱤᱧ ᱱᱤᱛᱚᱜ ᱱᱚᱣᱟ ᱥᱟᱦᱟᱱ ᱠᱚᱛᱮ ᱤᱥᱤᱱᱼᱵᱟᱥᱟᱝ ᱦᱩᱭᱩᱜ ᱠᱟᱱᱟ ᱛᱚᱵᱮ ᱚᱱᱟ ᱤᱫᱤ ᱠᱟᱛᱮᱫ ᱤᱧ ᱟᱯᱮ ᱴᱷᱮᱱ ᱱᱮᱦᱚᱨ ᱛᱟᱦᱮᱱ ᱠᱟᱱᱟ ᱡᱮ ᱤᱧ ᱱᱚᱣᱟ ᱫᱚ ᱫᱚ ᱱᱚᱣᱟ ᱫᱚ ᱤᱧᱟᱹᱜ ᱫᱚ ᱵᱟᱹᱛᱤᱞ ᱠᱟᱛᱤᱧ ᱯᱮ ᱛᱟᱵᱚᱱ ᱟᱹᱰᱤᱼᱟᱹᱰᱤ ᱱᱮᱦᱚᱨ ᱟᱨ ᱚᱱᱟ ᱵᱟᱨᱮᱛᱮ ᱤᱧ ᱵᱟᱹᱛᱤᱞᱚᱜ ᱵᱟᱨᱮᱛᱮ ᱤᱧ ᱜᱚᱲᱚᱯᱮ ᱤᱢᱟᱹᱧᱟ ᱢᱮᱱᱛᱮ ᱤᱧ ᱟᱯᱮ ᱴᱷᱮᱱ ᱟᱨᱫᱟᱥ ᱤᱧ ᱫᱚᱦᱚᱭᱮᱫᱼᱟ ᱢᱟ ᱛᱚᱵᱮ ᱡᱚᱦᱟᱨ